ᱤᱧᱟᱹᱜ ᱴᱚᱴᱷᱟᱨᱮ ᱥᱩᱨ ᱥᱩᱯᱩᱨ ᱨᱮ ᱢᱤᱫᱴᱮᱱ ᱩᱭᱦᱟᱹᱨ ᱢᱮᱱᱟᱜᱼᱟ ᱡᱟᱦᱟᱸ ᱫᱚ ᱵᱤᱨ ᱥᱤᱫᱷᱩᱼᱠᱟᱹᱱᱦᱩ ᱢᱩᱨᱢᱩ ᱛᱟᱹᱠᱤᱱ ᱟᱜ ᱟᱹᱭᱩᱨ ᱨᱮ ᱚᱠᱟ ᱫᱚ ᱦᱩᱞ ᱦᱩᱭ ᱞᱮᱱ ᱚᱱᱟ ᱨᱮᱱᱟᱜ ᱢᱤᱫᱴᱮᱱ ᱱᱤᱥᱟᱱᱟ ᱢᱮᱱᱟᱜᱼᱟ ᱢᱮᱱᱫᱚ ᱯᱟᱹᱠᱩᱲ ᱰᱤᱥᱴᱤᱠ ᱨᱮᱭᱟᱜ ᱯᱟᱹᱠᱩᱲ ᱡᱮᱞᱟ ᱥᱤᱫᱷᱩ ᱠᱟᱹᱱᱦᱩ ᱢᱩᱨᱢᱩ ᱯᱟᱨᱠ ᱴᱷᱮᱱ ᱜᱮ ᱢᱟᱨᱴᱳᱞᱟ ᱴᱟᱣᱟᱨ ᱵᱚᱱ ᱢᱮᱛᱟᱜ ᱠᱟᱱᱟ ᱟᱹᱰᱤ ᱧᱩᱛᱩᱢᱟᱱᱟᱜ ᱴᱟᱣᱟᱨ ᱠᱟᱱᱟ ᱱᱚᱜᱼᱚ ᱱᱚᱝᱠᱟᱱᱟᱜ ᱡᱤᱱᱤᱥ ᱦᱚᱸ ᱢᱮᱱᱟᱜ ᱜᱮᱭᱟ